ᱜᱚᱢᱠᱮ ᱱᱚᱣᱟ ᱨᱮᱥᱴᱩᱨᱮᱱᱴ ᱠᱟᱱᱟ ᱛᱟᱦᱞᱮ ᱜᱚᱢᱠᱮ ᱟᱹᱞᱤᱧ ᱚᱰᱟᱨ ᱞᱤᱧ ᱮᱢ ᱫᱟ ᱪᱤᱠᱮᱱ ᱵᱤᱲᱟᱱᱤ ᱨᱮᱱᱟᱜ ᱪᱟᱞᱟᱜ ᱛᱮ ᱠᱟᱹᱴᱤᱡ ᱞᱤᱧ ᱥᱚᱢᱚᱭ ᱞᱟᱜᱟᱜ ᱛᱟᱞᱤᱧᱟ ᱮᱢᱚᱱ ᱵᱷᱟᱵᱛᱮ ᱟᱹᱵᱤᱱ ᱠᱟᱹᱴᱤᱡ ᱵᱤᱱ ᱯᱮᱠ ᱜᱚᱜ ᱟᱞᱤᱧᱟ ᱡᱟᱛᱮ ᱚᱲᱟᱜ ᱨᱩᱣᱟᱹᱲ ᱠᱟᱛᱮᱜ ᱦᱚᱸ ᱠᱟᱹᱴᱤᱪ ᱞᱚᱞᱚᱜᱮ ᱛᱟᱦᱮᱱ ᱢᱟ ᱥᱮᱭᱨᱚᱠᱚᱢ ᱡᱟᱭᱜᱟ ᱚᱱᱩᱯᱟᱛ ᱠᱟᱛᱮᱜ ᱜᱮ ᱟᱵᱤᱱ ᱜᱚᱢᱠᱮ ᱵᱤᱱ ᱯᱮᱠ ᱜᱚᱜ ᱟᱞᱤᱧᱟ ᱪᱮᱫᱟᱜ ᱥᱮ ᱞᱚᱞᱚ ᱞᱚᱞᱚ ᱡᱚᱢ ᱫᱚ ᱟᱹᱰᱤ ᱪᱮᱦᱨᱟᱜᱮ ᱥᱤᱵᱤᱞᱚᱜᱼᱟ ᱟᱹᱰᱤ ᱨᱚᱢᱚᱡ ᱜᱮ ᱵᱩᱡᱩᱜᱚᱜᱼᱟ ᱟᱨ ᱞᱟᱲᱮᱡ ᱞᱮᱱᱠᱷᱟᱱ ᱚᱥᱩᱵᱤᱫᱷᱟ ᱨᱮᱜᱮ ᱦᱩᱭᱩᱜᱼᱟ ᱚᱱᱟ ᱛᱮᱞᱤᱧ ᱞᱟᱹᱭ ᱫᱟᱞᱤᱧ ᱜᱚᱢᱠᱮ ᱠᱟᱹᱴᱤᱡ ᱵᱮᱥᱴᱷᱤᱠ ᱠᱟᱛᱮᱜ ᱟᱹᱵᱤᱱ ᱟᱞᱤᱧ ᱱᱚᱣᱟ ᱯᱮᱠ ᱠᱟᱛᱮᱜ ᱵᱮᱱ ᱵᱷᱮᱡᱟ ᱠᱩᱞ ᱟᱞᱤᱧᱟ